ᱵᱷᱟᱨᱚᱛ ᱨᱮᱭᱟᱜ ᱠᱤᱪᱷᱤ ᱦᱚᱲ ᱠᱩᱥᱤᱭᱟᱜ ᱠᱷᱮᱞᱚᱰ ᱨᱮᱭᱟᱜ ᱧᱩᱛᱩᱢ ᱫᱚ ᱦᱩᱭᱩᱜ ᱠᱟᱱᱟ ᱠᱨᱤᱠᱮᱴ ᱱᱚᱣᱟ ᱠᱷᱮᱞᱚᱰ ᱨᱮᱱ ᱠᱷᱮᱞᱚᱰᱤᱭᱟᱹ ᱠᱚᱣᱟᱜ ᱧᱩᱛᱩᱢ ᱠᱚᱫᱚ ᱦᱩᱭᱩᱜ ᱠᱟᱱᱟ ᱠᱩᱯᱤᱞᱫᱮᱵᱽ ᱢᱚᱦᱮᱱᱫᱨᱟ ᱥᱤᱝ ᱫᱷᱚᱱᱤ ᱟᱨ ᱵᱤᱨᱟᱴ ᱠᱚᱦᱚᱞᱤ